ᱦᱳᱭ ᱜᱚᱢᱠᱮ ᱦᱚᱸ ᱟᱹᱞᱤᱧ ᱦᱚᱸ ᱵᱮᱝᱜᱚᱞ ᱠᱷᱚᱭᱟᱜ ᱞᱤᱧ ᱨᱚᱲ ᱠᱟᱱᱟ ᱦᱳᱭ ᱟᱹᱞᱤᱧ ᱫᱚ ᱦᱟᱸᱜ ᱠᱟᱨᱟᱱ ᱴᱩᱰᱩ ᱚᱸᱰᱮ ᱟᱪᱪᱷᱟ ᱚᱱᱛᱮ ᱪᱮᱫ ᱯᱟᱨᱟᱵᱽ ᱠᱚ ᱚᱱᱠᱟ ᱦᱩᱭᱩᱜᱼᱟ

ᱟᱨ ᱵᱟᱦᱟ ᱥᱚᱨᱦᱟᱭ ᱠᱚᱫᱚ ᱚᱠᱟ ᱡᱚᱦᱚᱜ ᱛᱟᱯᱮ ᱦᱮᱸ ᱦᱮᱸ ᱵᱟᱦᱟ ᱥᱚᱨᱦᱟᱭ ᱠᱚ ᱚᱱᱛᱮ ᱪᱮᱫ ᱵᱚᱸᱜᱟ ᱵᱳᱨᱳ ᱠᱚ ᱟᱛᱳ ᱠᱚᱨᱮᱱᱟᱜ ᱦᱮᱸ ᱛᱤᱱᱟᱹᱜ ᱫᱤᱱ ᱥᱚᱨᱦᱟᱭ ᱥᱚᱨᱦᱟᱭ ᱯᱟᱨᱟᱵᱽ ᱛᱤᱱᱟᱹᱜ ᱫᱤᱱ ᱦᱩᱭᱩᱜᱼᱟ ᱢᱤᱫ ᱫᱤᱱ ᱵᱟᱨᱥᱤᱧ ᱯᱮ ᱫᱤᱱ ᱢᱚᱬᱮ ᱫᱤᱱ ᱪᱮ ᱛᱤᱱᱟᱹᱜ ᱫᱤᱱ ᱯᱮ ᱯᱟᱨᱟᱵᱚᱜᱼᱟ ᱮᱱᱛᱮ ᱢᱚᱬᱮ ᱢᱟᱦᱟ ᱫᱚ ᱦᱟᱜ ᱦᱩᱭᱩᱜ ᱜᱮᱭᱟ ᱢᱚᱬᱮ ᱢᱟᱦᱟ ᱥᱚᱨᱦᱟᱭ ᱠᱟᱱᱟ ᱚᱻ ᱦᱚᱸ ᱚᱻ ᱦᱚᱸ ᱦᱳᱭ ᱟᱫᱚ ᱵᱟᱦᱟ ᱠᱚᱫᱚ ᱵᱟᱦᱟ ᱠᱚᱫᱚ

ᱵᱟᱦᱟ ᱫᱚ ᱚᱠᱟ ᱵᱚᱸᱜᱟ ᱯᱮ ᱵᱟᱦᱟᱜ ᱠᱟᱱᱟ ᱛᱚ ᱟᱯᱮ ᱫᱚ ᱚᱸᱰᱮ ᱫᱚ ᱦᱮᱸ ᱦᱳᱭ ᱦᱳᱭ ᱴᱷᱤᱠ ᱜᱮᱭᱟ ᱟᱫᱚ ᱟᱨ ᱮᱴᱟᱜ ᱯᱟᱨᱟᱵᱽ ᱠᱚᱫᱚ ᱪᱮᱫ ᱫᱤᱱ ᱠᱚᱨᱮᱜ ᱚᱠᱟ ᱠᱚᱨᱮᱜ ᱦᱩᱭᱩᱜ ᱯᱟᱨᱟᱵᱽ ᱵᱟᱲᱟᱜ ᱠᱟᱱᱟ ᱨᱚᱡᱟ ᱠᱚᱥᱮ ᱥᱟᱠᱨᱟᱛ ᱠᱚ ᱪᱮᱫ ᱠᱚ ᱟᱨ ᱚᱱᱮ ᱢᱟᱜᱽ ᱢᱚᱬᱮ ᱠᱚ ᱚᱠᱟ ᱠᱚ

ᱚᱻ ᱦᱚᱸ ᱦᱳᱭ

ᱦᱳᱭ ᱴᱷᱤᱠ ᱦᱮᱸ ᱦᱳᱭ ᱴᱷᱤᱠ ᱜᱮᱭᱟ ᱴᱷᱤᱠ ᱜᱮᱭᱟ ᱦᱳᱭ ᱴᱷᱤᱠ ᱜᱮᱭᱟ ᱛᱚᱵᱮ ᱠᱟᱛᱷᱟ ᱠᱚᱫᱚ ᱤᱱᱠᱟᱹ ᱛᱚᱵᱮ ᱮᱱᱠᱷᱟᱱ ᱯᱟᱨᱟᱵᱽ ᱠᱟᱱᱟ ᱦᱮᱸ ᱫᱚᱦᱚᱭᱟᱞᱤᱧ